ᱤᱧᱟᱜ ᱜᱷᱟᱸᱨᱚᱡ ᱨᱮ ᱥᱮ ᱤᱧ ᱜᱚᱜᱚᱣᱟᱜ ᱨᱟᱹᱥᱠᱟᱹ ᱤᱫᱤ ᱠᱟᱛᱮ ᱤᱧᱫᱚ ᱤᱥᱤᱱ ᱨᱮᱱᱟᱜ ᱥᱚᱠ ᱢᱮᱱᱛᱮ ᱫᱚ ᱤᱧᱫᱚ ᱡᱮᱞ ᱩᱛᱩ ᱮᱸᱫ ᱮᱸᱫ ᱡᱮᱞ ᱩᱛᱩ ᱠᱚᱜᱮ ᱟᱹᱰᱤ ᱟᱸᱴ ᱮᱸᱫ ᱡᱮᱞ ᱩᱛᱩ ᱠᱚᱜᱮ ᱫᱚᱢᱮᱧ ᱠᱩᱥᱤᱭᱟᱜᱼᱟ ᱟᱨ ᱚᱱᱟ ᱥᱟᱶᱛᱮ ᱦᱟᱠᱳ ᱩᱛᱩ ᱦᱚᱸ ᱫᱚᱢᱮᱧ ᱠᱩᱥᱤᱣᱟᱜᱼᱟ ᱚᱱᱟ ᱠᱷᱟᱹᱛᱤᱨ ᱛᱮ ᱮᱸᱫ ᱤᱧ ᱜᱚᱜᱚ ᱡᱮᱦᱮᱛᱩ ᱯᱤᱴᱷᱟᱹ ᱯᱤᱴᱷᱟᱹ ᱞᱟᱴᱷᱟ ᱫᱚᱢᱮᱭ ᱠᱩᱥᱤᱣᱟᱜᱼᱟ ᱚᱱᱟ ᱦᱚᱛᱮᱡ ᱤᱧ ᱦᱚᱸ ᱯᱤᱴᱷᱟᱹ ᱞᱟᱴᱷᱟ ᱠᱚ ᱦᱚᱸ ᱫᱚᱢᱮᱧ ᱠᱩᱥᱤᱣᱟᱜᱼᱟ ᱠᱟᱨᱚᱱ ᱯᱤᱴᱷᱟᱹ ᱞᱟᱴᱷᱟ ᱠᱚᱫᱚ ᱤᱧ ᱜᱚᱜᱚ ᱦᱚᱸ ᱫᱚᱢᱮ ᱜᱮ ᱛᱩᱥᱤᱭᱟᱜᱼᱟ ᱡᱟᱦᱟᱱᱟᱜ ᱯᱤᱴᱷᱟᱹ ᱜᱮᱢ ᱮᱢᱟᱭᱟ ᱚᱱᱟ ᱯᱤᱴᱷᱟᱹ ᱜᱚ ᱫᱚᱢᱮ ᱨᱟᱹᱥᱠᱟᱹ ᱮᱭ ᱡᱚᱢᱟᱭ ᱮᱵᱚᱝ ᱚᱱᱟ ᱯᱤᱴᱷᱟᱹ ᱜᱮ ᱤᱧ ᱦᱩᱸᱧ ᱵᱮᱱᱟᱣ ᱜᱮᱭᱟ ᱮᱵᱚᱝ ᱡᱮᱢᱚᱱ ᱤᱧ ᱜᱚᱜᱚ ᱯᱤᱴᱷᱟᱹ ᱠᱚ ᱞᱟᱜᱤᱫ ᱛᱮ ᱮᱸ ᱡᱮᱢᱚᱱ ᱦᱚᱛᱚᱛ ᱯᱤᱴᱷᱟᱹ ᱢᱟᱞᱦᱟᱱ ᱯᱤᱴᱷᱟᱹ ᱛᱟᱨᱯᱚᱨᱮ ᱡᱮᱹᱞ ᱯᱤᱴᱷᱟᱹ ᱰᱳᱸᱵᱳᱜ ᱛᱟᱨᱯᱚᱨᱮ ᱮᱸᱫ ᱳᱫ ᱛᱟᱨᱯᱚᱨᱮ ᱡᱮᱢᱚᱱ ᱮᱸᱫ ᱮᱸᱫ ᱡᱮᱢᱚᱱ ᱡᱮᱹᱞ ᱞᱮᱴᱚ ᱚᱱᱟ ᱠᱚᱫᱚ ᱤᱧ ᱡᱩ ᱫᱚ ᱤᱧ ᱜᱚᱜᱚ ᱫᱚ ᱫᱚᱢᱮ ᱜᱮᱭ ᱠᱩᱥᱤᱭᱟᱜᱼᱟᱭ ᱩᱸᱜ ᱚᱱᱟ ᱠᱚ ᱞᱟᱜᱤᱫ ᱛᱮᱫᱚ ᱤᱧ ᱦᱚᱸ ᱫᱚᱢᱮ ᱤᱥᱤᱱᱤᱧ ᱪᱷᱩᱴᱟᱹᱜᱼᱟ ᱡᱮᱦᱮᱛᱩ ᱤᱧ ᱜᱚᱜᱚ ᱡᱟᱦᱟᱸ ᱠᱚ ᱫᱚᱢᱮᱭ ᱠᱩᱥᱤᱣᱟᱜᱼᱟ ᱚᱱᱟ ᱚᱱᱟ ᱠᱚ ᱤᱧ ᱦᱚᱸ ᱫᱚᱢᱮ ᱜᱤᱧ ᱠᱩᱥᱤᱣᱟᱜᱼᱟ ᱚᱱᱟ ᱠᱚ ᱤᱥᱤᱱ ᱞᱟᱜᱤᱫ ᱛᱮ ᱟᱹᱰᱤ ᱟᱸᱴ ᱜᱮ ᱤᱧ ᱦᱚᱸᱧ ᱞᱟᱦᱟ ᱜᱚᱫᱚᱜᱼᱟ ᱮᱵᱚᱝ ᱤᱧ ᱦᱚᱸ ᱛᱟᱲᱟᱛᱟᱲᱤ ᱤᱧ ᱟᱭᱳᱧ ᱢᱮᱛᱟᱭᱟ ᱡᱮ ᱱᱤᱭᱟᱹ ᱠᱚ ᱱᱤᱭᱟᱹ ᱠᱚ ᱩᱱᱤ ᱦᱚᱸ ᱚᱱᱟ ᱥᱟᱶᱛᱮ ᱫᱚᱢᱮ ᱜᱮᱭ ᱨᱟᱹᱥᱠᱟᱹᱜ ᱜᱚᱫᱚᱜᱼᱟᱭ ᱚᱱᱟ ᱚᱱᱟ ᱞᱟᱜᱤᱫ ᱛᱮᱜᱮ ᱤᱧ ᱫᱚ ᱱᱚᱶᱟ ᱠᱚ ᱤᱥᱤᱱ ᱥᱮ ᱡᱟᱦᱟᱱᱟᱜ ᱤᱥᱤᱱ ᱥᱮ ᱡᱟᱦᱟᱱᱟᱜ ᱞᱟᱹᱭ ᱮᱸᱫ ᱠᱚ ᱵᱮᱱᱟᱣ ᱞᱟᱜᱤᱫ ᱛᱮ ᱮᱸᱫ ᱫᱚ ᱤᱧ ᱦᱚᱸᱧ ᱠᱩᱥᱤᱣᱟᱜ ᱜᱮᱭᱟ